ᱱᱤᱛᱳᱜ ᱵᱚᱨᱛᱚᱢᱟᱱ ᱨᱮ ᱧᱮᱞᱚᱜ ᱠᱟᱱᱟ ᱡᱮ ᱮᱱᱟᱝᱼᱟᱜ ᱟᱹᱨᱤᱪᱟᱹᱞᱤ ᱡᱮ ᱛᱟᱦᱮᱸᱞᱮᱱ ᱛᱟᱵᱚᱱᱟ ᱚᱱᱟᱫᱚ ᱵᱟᱹᱭ ᱵᱟᱹᱭᱛᱮ ᱵᱚᱫᱚᱞᱚᱜ ᱠᱟᱱ ᱛᱟᱵᱚᱱᱟ ᱪᱮᱫᱟᱜ ᱡᱮ ᱮᱱᱟᱱ ᱫᱚ ᱟᱵᱚ ᱥᱟᱱᱛᱟᱲ ᱵᱤᱨ ᱵᱩᱨᱩᱨᱮ ᱛᱟᱦᱮᱱᱟ ᱛᱟᱦᱮᱸ ᱞᱮᱱᱟᱵᱚᱱ ᱫᱮᱦᱟᱛ ᱨᱮᱵᱚᱱ ᱛᱟᱦᱮᱱ ᱠᱟᱱ ᱛᱟᱦᱮᱱᱟ ᱱᱤᱛᱳᱜ ᱫᱚ ᱵᱟᱹᱭ ᱵᱟᱹᱭᱛᱮ ᱟᱵᱚᱦᱚᱸ ᱥᱚᱦᱚᱨ ᱥᱮᱫᱵᱚᱱ ᱵᱟᱥᱟ ᱤᱫᱤᱜ ᱠᱟᱱᱟ ᱟᱨ ᱚᱱᱛᱮ ᱦᱮᱡ ᱥᱮᱱᱛᱮ ᱟᱵᱚᱣᱟᱜ ᱦᱚᱸ ᱢᱟᱱᱮ ᱩᱱᱠᱩ ᱡᱮᱞᱮᱠᱟ ᱠᱚ ᱠᱟᱹᱢᱤᱭᱮᱫᱟ ᱚᱱᱟ ᱞᱮᱠᱟᱛᱮ ᱟᱵᱚ ᱦᱚᱸᱵᱚᱱ ᱥᱤᱠᱠᱷᱤᱛ ᱤᱫᱤᱭᱮᱱᱟ ᱟᱨ ᱱᱤᱛᱳᱜ ᱫᱚ ᱮᱱᱟᱱᱟᱜ ᱨᱩᱲᱦᱤ ᱮᱱᱟᱱᱟᱜ ᱥᱮᱫᱟᱭ ᱞᱮᱠᱟᱱᱟᱜ ᱚᱱᱟ ᱤᱭᱟᱹ ᱫᱚ ᱪᱟᱵᱟ ᱤᱫᱤᱜ ᱠᱟᱱᱟ ᱵᱟᱹᱭ ᱵᱟᱹᱭᱛᱮ ᱱᱤᱛᱳᱜ ᱱᱟᱣᱟ ᱡᱟᱦᱟᱸ ᱡᱮᱢᱚᱱ ᱚᱞᱚᱜ ᱯᱟᱲᱦᱟᱜ ᱦᱚᱲ ᱠᱚ ᱧᱮᱞᱮᱫ ᱠᱚᱣᱟ ᱱᱟᱣᱟ ᱱᱟᱣᱟ ᱦᱚᱲ ᱠᱚ ᱦᱤᱡᱩᱜ ᱠᱟᱱᱟ ᱦᱟᱱᱛᱮ ᱱᱟᱛᱮ ᱫᱮᱥ ᱫᱤᱥᱳᱢ ᱨᱮᱱ ᱛᱚ ᱩᱱᱠᱩ ᱞᱮᱠᱟᱜᱮ ᱱᱤᱛᱳᱜ ᱦᱚᱸ ᱱᱚᱛᱮ ᱵᱚᱫᱚᱞᱚᱜ ᱠᱟᱱᱟ ᱡᱮᱢᱚᱱ ᱠᱤ ᱮᱱᱟᱱ ᱫᱚᱝ ᱞᱟᱜᱽᱲᱮ ᱠᱚ ᱦᱩᱭᱩᱜ ᱠᱟᱱ ᱛᱟᱦᱮᱱᱟ ᱚᱱᱟ ᱠᱚ ᱵᱟᱝ ᱠᱟᱛᱮ ᱱᱤᱛᱳᱜ ᱫᱚ ᱰᱤᱡᱮ ᱦᱩᱭᱩᱜ ᱠᱟᱱᱟ ᱟᱨ ᱮᱱᱟᱝ ᱫᱚ ᱡᱮᱞᱮᱠᱟ ᱵᱚᱱ ᱨᱟᱭᱵᱟᱨᱮᱫ ᱛᱟᱦᱮᱱᱟᱵᱚᱱ ᱵᱟᱯᱞᱟᱜ ᱠᱟᱱ ᱛᱟᱦᱮᱱᱟᱵᱚᱱ ᱚᱱᱠᱟ ᱱᱤᱛᱳᱜ ᱫᱚ ᱵᱟᱝ ᱦᱩᱭᱩᱜ ᱠᱟᱱᱟ ᱱᱤᱛᱳᱜ ᱫᱚ ᱢᱟᱹᱭ ᱛᱟᱠᱚ ᱵᱟᱹᱵᱩ ᱛᱟᱠᱚ ᱟᱠᱚ ᱛᱮᱠᱚ ᱠᱩᱥᱤᱜ ᱠᱟᱱᱟ ᱟᱨ ᱟᱠᱚ ᱛᱮᱠᱚ ᱵᱟᱯᱞᱟᱜ ᱠᱟᱱᱟ ᱱᱚᱜᱼᱚ ᱱᱚᱣᱟ ᱠᱚᱜᱮ ᱵᱚᱫᱚᱞ ᱤᱫᱤᱜ ᱠᱟᱱ ᱛᱟᱵᱚᱱᱟ